ᱜᱟᱹᱭ ᱜᱩᱨᱵᱷᱤᱱ ᱟᱠᱟᱱᱟᱭ ᱦᱚᱯᱚᱱ ᱠᱮᱫ ᱠᱚᱣᱟᱭ ᱜᱟᱹᱭ ᱦᱚᱯᱚᱱ ᱪᱮᱫ ᱞᱮᱠᱟᱢ ᱡᱚᱛᱚᱱ ᱠᱚᱣᱟ ᱦᱚᱯᱚᱱ ᱟᱠᱟᱱᱟᱠᱚ ᱪᱮᱫ ᱞᱮᱠᱟᱢ ᱡᱚᱛᱚᱱ ᱠᱚᱣᱟ ᱯᱮᱭᱟ ᱵᱟᱠᱷᱟᱱ ᱪᱤᱠᱟᱹ ᱛᱮᱠᱚ ᱛᱚᱣᱟᱭᱟ ᱜᱷᱟᱥ ᱠᱚ ᱮᱢᱟᱠᱚ ᱦᱩᱭᱩᱜᱼᱟ ᱛᱚᱵᱮ ᱟᱹᱱᱤᱡ ᱡᱚᱛᱚᱱ ᱠᱚ ᱦᱩᱭᱩᱜᱼᱟ ᱛᱚᱵᱮᱭᱟᱱᱟ ᱠᱚ ᱦᱚᱯᱚᱱ ᱠᱚ ᱡᱚᱢ ᱵᱤᱜᱼᱟ ᱛᱚᱵᱮ ᱛᱚᱠᱚ ᱦᱟᱨᱟᱜᱼᱟ ᱦᱚᱯᱚᱱ ᱠᱟᱛᱮᱫ ᱦᱚᱸ ᱦᱟᱨᱟᱜ ᱟᱠᱚ ᱜᱟᱹᱭ ᱵᱟᱢ ᱡᱚᱛᱚᱱ ᱞᱮᱠᱚ ᱠᱷᱟᱱ ᱜᱷᱟᱥ ᱠᱚ ᱮᱢᱟ ᱠᱚ ᱦᱩᱭᱩᱜᱼᱟ ᱡᱚᱛᱚ ᱜᱮ ᱵᱟᱠᱷᱟᱱ ᱪᱤᱠᱟᱹ ᱛᱮᱠᱚ ᱦᱟᱨᱟᱜᱼᱟ ᱦᱚᱯᱚᱱ ᱫᱚ ᱟᱨ ᱦᱚᱯᱚᱱ ᱫᱚ ᱛᱚᱵᱮ ᱠᱚ ᱦᱟᱨᱟᱜᱼᱟ ᱛᱚᱵᱮ ᱛᱚᱠᱚ ᱜᱚᱡ ᱫᱚ ᱵᱟᱝᱠᱚ ᱜᱩᱡᱩᱜᱼᱟ ᱩᱱ ᱫᱚ ᱦᱟᱨᱟᱜ ᱟᱠᱚ ᱡᱚᱛᱚ ᱠᱚ ᱵᱟᱧᱪᱟᱜᱼᱟ